ᱦᱚᱸ ᱟᱹᱞᱤᱧ ᱫᱚ ᱵᱨᱚᱡᱚ ᱢᱳᱦᱚᱱ ᱵᱮᱥᱨᱟ ᱟᱨ ᱟᱛᱳ ᱛᱟᱹᱞᱤᱧ ᱠᱚᱣᱟ ᱡᱷᱩᱨᱤ ᱛᱚ ᱱᱚᱜᱼᱚᱭ ᱟᱫᱷᱟᱨ ᱠᱟᱨᱰ ᱛᱮᱧ ᱵᱷᱩᱞ ᱟᱠᱟᱱᱟ ᱚᱱᱟ ᱥᱩᱫᱷᱨᱟᱹᱣ ᱞᱟᱹᱜᱤᱫ ᱛᱮ ᱵᱟᱨᱦᱟᱴ ᱢᱟᱲᱟᱝ ᱨᱤᱧ ᱮᱢ ᱟᱠᱟᱜᱼᱟ ᱚᱱᱟ ᱱᱤᱛ ᱫᱷᱟᱹᱵᱤᱡ ᱦᱚᱸ ᱵᱟᱝ ᱥᱩᱫᱷᱨᱟᱹᱣ ᱟᱠᱟᱱᱟ ᱤᱧᱟᱹᱜ ᱚᱱᱟ ᱵᱟᱝ ᱥᱩᱫᱷᱨᱟᱹᱣ ᱟᱠᱟᱱᱛᱮ ᱟᱹᱞᱤᱧ ᱪᱮᱫ ᱠᱟᱹᱢᱤᱦᱚᱨᱟ ᱦᱚᱸ ᱪᱮᱫ ᱠᱟᱹᱢᱤ ᱦᱚᱸ ᱛᱟᱹᱞᱤᱧ ᱵᱟᱭ ᱜᱟᱱᱚᱜ ᱠᱟᱱᱟ ᱛᱚ ᱟᱹᱞᱤᱧ ᱚᱱᱟ ᱥᱚᱫᱨᱟᱹᱣ ᱠᱟᱜ ᱯᱮ ᱚᱱᱟ ᱚᱱᱟ ᱵᱟᱯᱮ ᱥᱚᱫᱨᱟᱹᱣ ᱞᱮᱠᱷᱟᱱ ᱫᱚ ᱤᱧᱟᱹᱜ ᱠᱟᱹᱢᱤ ᱛᱤᱧ ᱵᱟᱭ ᱜᱟᱱᱚᱜ ᱠᱟᱱᱟ ᱟᱨ ᱯᱷᱳᱱ ᱛᱮ ᱟᱹᱞᱤᱧ ᱞᱟᱹᱭᱟᱞᱤᱧ ᱯᱮ ᱯᱷᱳᱱ ᱛᱮ ᱞᱟᱹᱭᱟᱞᱤᱧ ᱯᱮ ᱡᱮ ᱥᱩᱫᱨᱟᱹᱣ ᱮᱱᱟ ᱢᱮᱱᱛᱮ ᱮᱱᱠᱷᱟᱱ ᱫᱚ ᱞᱤᱧ ᱪᱟᱞᱟᱜᱼᱟ ᱟᱨ ᱯᱷᱳᱱ ᱛᱮ ᱵᱟᱯᱮ ᱞᱟᱹᱭ ᱟᱹᱞᱤᱧᱟ ᱡᱳᱜᱟᱡᱳᱜᱽ ᱦᱚᱸ ᱟᱯᱮ ᱥᱟᱞᱟᱜ ᱪᱮᱫ ᱞᱮᱠᱟᱧ ᱡᱳᱜᱟᱡᱳᱜᱽ ᱫᱟᱲᱮᱭᱟᱜ ᱠᱟᱱᱟ ᱯᱷᱳᱱ ᱛᱮ ᱞᱟᱹᱭᱟᱹᱧ ᱯᱮ